ᱤᱧ ᱡᱟᱦᱟᱸᱛᱤᱥ ᱥᱟᱱᱛᱟᱲᱤ ᱨᱮᱭᱟᱜ ᱡᱟᱦᱟᱱ ᱴᱚᱴᱷᱟᱠᱤᱭᱟᱹ ᱨᱩᱯᱤᱧ ᱥᱮᱬᱟ ᱟᱠᱟᱫᱟ ᱥᱤᱧ ᱵᱮᱵᱷᱟᱨ ᱟᱠᱟᱫᱟ ᱡᱮᱢᱚᱱ ᱦᱳᱲᱳ ᱮᱴᱟᱜ ᱥᱮᱫ ᱫᱚ ᱠᱚ ᱞᱟᱹᱭᱟ ᱦᱩᱲᱩ ᱡᱮᱢᱚᱱ ᱪᱟᱣᱞᱮ ᱮᱴᱟᱜ ᱥᱮᱫ ᱫᱚ ᱠᱚ ᱞᱟᱹᱭᱟ ᱪᱟᱹᱣᱞᱤ ᱡᱮᱢᱚᱱ ᱮᱴᱟᱜ ᱥᱮᱫ ᱠᱚ ᱞᱟᱹᱭᱟ ᱫᱟᱨᱮ ᱮᱴᱟᱜ ᱥᱮ ᱫᱚ ᱠᱚ ᱞᱟᱹᱭᱟ ᱫᱟᱹᱨᱤ ᱚᱱᱠᱟ ᱟᱨ ᱥᱟᱱᱛᱟᱲᱤ ᱨᱮᱭᱟᱜ ᱪᱟᱸᱜᱟ ᱯᱟᱹᱨᱥᱤ ᱵᱟᱨᱮᱛᱮ ᱪᱮᱫ ᱦᱚᱸ ᱵᱟᱹᱧ ᱞᱟᱹᱭ ᱫᱟᱲᱮᱭᱟᱜ ᱠᱟᱱᱟ ᱡᱮ ᱢᱟᱱᱮ ᱵᱟᱹᱧ ᱵᱟᱲᱟᱭᱟ ᱚᱱᱟ ᱫᱚ